ᱟᱞᱮ ᱱᱚᱣᱟ ᱥᱩᱨ ᱨᱮ ᱠᱚᱨᱮ ᱡᱚᱛᱚ ᱞᱮᱠᱟᱱᱟᱜ ᱥᱩᱵᱤᱫᱷᱟ ᱜᱮ ᱥᱚᱨᱠᱟᱨ ᱯᱟᱦᱴᱟ ᱠᱷᱚᱱ ᱥᱟᱯᱲᱟᱣ ᱨᱮ ᱢᱮᱱᱟᱜᱼᱟ ᱨᱩᱜᱤ ᱟᱡᱟᱨ ᱠᱚ ᱤᱫᱤᱼᱟᱹᱜᱩ ᱞᱟᱹᱜᱤᱫ ᱦᱚᱸ ᱢᱮᱱᱟᱜ ᱜᱮᱭᱟ ᱨᱮ ᱯᱚᱨᱤᱠᱠᱷᱟ ᱠᱚᱯᱷᱚ ᱯᱚᱨᱤᱠᱠᱷᱟ ᱟᱨ ᱥᱟᱶᱛᱮ ᱡᱚᱛᱚ ᱞᱮᱠᱟᱱᱟᱜ ᱥᱩᱵᱤᱫᱷᱟ ᱠᱚᱜᱮ ᱢᱮᱱᱟᱜᱼᱟ ᱚᱱᱟ ᱠᱚᱫᱚ ᱡᱚᱛᱚᱣᱟᱜ ᱠᱷᱚᱨᱪᱟ ᱠᱚᱫᱚ ᱯᱟᱦᱴᱟ ᱠᱷᱚᱱ ᱵᱚᱦᱚᱱ ᱠᱟᱛᱮᱫ ᱪᱤᱠᱤᱛᱥᱟ ᱦᱩᱭᱩᱜ ᱠᱟᱱᱟ

ᱟᱡᱟᱨᱼᱵᱤᱢᱟᱨ ᱠᱚᱦᱚᱸ ᱴᱷᱤᱠᱩᱜ ᱠᱟᱱᱟ